ᱦᱮᱞᱳ ᱜᱚᱢᱠᱮ ᱚᱠᱟ ᱱᱚᱣᱟ ᱫᱚ ᱦᱮᱸ ᱟᱹᱵᱤᱱ ᱜᱮ ᱠᱟᱹᱨᱩ ᱢᱩᱨᱢᱩ ᱫᱚ ᱠᱟᱹᱨᱩ ᱦᱟᱸᱥᱫᱟ ᱫᱚ ᱚᱠᱟ ᱫᱚ ᱳᱰᱤᱥᱟ

ᱟᱪᱪᱷᱟ ᱚᱸᱰᱮ ᱫᱚ ᱚᱻ ᱦᱚᱸ ᱳᱰᱤᱥᱟ ᱚᱠᱟ ᱡᱟᱭᱜᱟ ᱠᱟᱱᱟ ᱱᱚᱣᱟ ᱚᱠᱟ ᱡᱟᱭᱜᱟ ᱠᱟᱱᱟ ᱵᱮᱝᱠ ᱠᱮ ᱚᱻ ᱦᱚᱸ ᱦᱚᱸ ᱟᱪᱪᱷᱟ ᱱᱚᱣᱟ ᱦᱩᱭ ᱤᱭᱟᱹ ᱫᱚ ᱪᱟᱥ ᱠᱚᱫᱚ ᱪᱮᱫ ᱠᱚ ᱚᱱᱠᱟ ᱯᱮ ᱪᱟᱥ ᱵᱟᱲᱟᱭᱟ

ᱦᱮᱸ ᱦᱮᱸ ᱚᱻ ᱦᱚᱸ ᱟᱨ ᱫᱟᱜ ᱥᱩᱵᱤᱫᱷᱟ ᱠᱚᱫᱚ ᱪᱮᱫ ᱠᱚ ᱢᱮᱱᱟᱜ ᱟᱛᱚ ᱫᱟᱜ ᱛᱮ ᱪᱮᱫ ᱠᱚᱛᱮ ᱯᱮ ᱪᱟᱥ ᱵᱟᱲᱟᱜᱼᱟ ᱱᱚᱛᱮ ᱵᱮᱸᱜᱟᱲ ᱠᱚ ᱢᱮᱱᱟᱜᱼᱟ ᱚᱻ ᱦᱚᱸ ᱦᱚᱸ ᱦᱚᱸ ᱚᱻ ᱦᱚᱸ ᱟᱫᱚ ᱤᱭᱟᱹ ᱠᱚᱫᱚ ᱦᱳᱲᱳ ᱠᱚᱫᱚ ᱵᱟᱯᱮ ᱪᱟᱥ ᱵᱟᱲᱟᱭᱟ ᱦᱳᱲᱳ ᱪᱟᱥ ᱠᱚᱫᱚ ᱵᱟᱝ ᱦᱩᱭᱩᱜ ᱠᱟᱱᱟ ᱦᱮᱸ ᱦᱮᱸ ᱟᱫᱚ ᱚᱱᱟ ᱵᱮᱸᱜᱟᱲ ᱵᱤᱞᱟᱹᱛᱤ ᱦᱚᱸᱯᱮ ᱪᱟᱥ ᱮᱜ ᱜᱮᱭᱟ ᱪᱮᱫ ᱞᱮᱠᱟ ᱚᱸᱰᱮᱱᱟᱜ ᱫᱚ ᱚᱠᱟ ᱥᱤᱡᱤᱱ ᱠᱚᱨᱮ ᱯᱮ ᱨᱚᱦᱚᱭᱟ

ᱦᱮᱸ ᱦᱳᱭ ᱴᱷᱤᱠ ᱜᱮᱭᱟ ᱟᱫᱚ ᱱᱚᱰᱮ ᱟᱞᱮ ᱛᱚᱛᱠᱮ ᱟᱞᱮ ᱪᱟᱞᱟᱣ ᱧᱚᱜᱚᱜᱼᱟ ᱚᱸᱰᱮ ᱥᱮᱴᱮᱨᱚᱜᱼᱟ ᱞᱮ ᱪᱟᱥ ᱦᱚᱨᱟ ᱞᱟᱹᱭ ᱧᱚᱜ ᱟᱯᱮ ᱪᱟᱥ ᱯᱚᱫᱽᱫᱷᱚᱛᱤ ᱠᱚ ᱚᱠᱟ ᱞᱮᱠᱟᱯᱮ ᱪᱟᱥ ᱮᱜᱼᱟ ᱟᱞᱮ ᱞᱮ ᱧᱮᱞ ᱟᱹᱜᱩᱭᱟ ᱟᱨ ᱟᱞᱮ ᱞᱮ ᱞᱟᱹᱭ ᱧᱚᱜ ᱟᱯᱮᱭᱟ ᱦᱳᱭ ᱚᱲᱟᱜ ᱚᱠᱟ ᱦᱤᱞᱳᱜ ᱯᱮ ᱛᱟᱦᱮᱱ ᱠᱟᱱᱟ ᱚᱲᱟᱜ ᱠᱚᱨᱮᱜ ᱛᱚᱵᱮ ᱞᱤᱧ ᱥᱮᱴᱮᱨ ᱧᱚᱜᱚᱜᱼᱟ ᱦᱟᱸᱜ ᱦᱳᱭ ᱪᱟᱥᱮᱜᱼᱟ ᱚᱱᱟ ᱠᱚ ᱟᱯᱮᱭᱟᱜ ᱠᱚᱞᱮ ᱞᱟᱹᱭ ᱧᱚᱜ ᱯᱮᱭᱟ ᱞᱮ ᱚᱠᱟ ᱞᱮᱠᱟ ᱛᱮᱯᱮ ᱪᱟᱥ ᱵᱟᱲᱟᱭᱟ

ᱦᱳᱭ ᱴᱷᱤᱠ ᱜᱮᱭᱟ ᱱᱟ ᱟᱨ ᱪᱮᱫ ᱥᱟᱨ ᱠᱚᱯᱮ ᱞᱟᱜᱟᱣᱮᱜᱼᱟ ᱚᱱᱟ ᱠᱚ ᱠᱟᱹᱴᱤᱡ ᱦᱟᱸᱜ ᱞᱟᱹᱭ ᱧᱚᱜ ᱦᱚᱴᱚ ᱯᱮᱭᱟᱞᱮ ᱦᱳᱭ ᱴᱷᱤᱠ ᱜᱮᱭᱟ ᱤᱱᱟᱹ ᱦᱤᱞᱳᱜ ᱦᱟᱸᱜ ᱥᱮᱴᱮᱨᱚᱜ ᱠᱟᱱᱟ ᱦᱮᱸ ᱛᱟᱦᱮᱱ ᱫᱚ ᱚᱲᱟᱜ ᱨᱮ ᱦᱮᱸ ᱥᱮᱴᱮᱨ ᱛᱟᱦᱮᱸ ᱫᱚ ᱯᱷᱳᱱᱟ